ᱟᱢ ᱢᱤᱫᱴᱟᱝ ᱟᱵᱚ ᱥᱟᱶᱛᱟ ᱨᱮᱱᱟᱜ ᱯᱟᱨᱟᱵᱽ ᱤᱫᱤ ᱠᱟᱛᱮᱜ ᱵᱤᱪᱷᱱᱟᱹᱣ ᱛᱮ ᱞᱟᱹᱭ ᱢᱮ

ᱥᱮ ᱵᱟᱦᱟ ᱯᱚᱨᱚᱵᱽ ᱫᱚ ᱯᱷᱟᱹᱜᱩᱱ ᱵᱚᱝᱜᱟ ᱠᱩᱱᱟᱹᱢᱤ ᱠᱷᱚᱱ ᱠᱚ ᱠᱚᱨᱟᱣᱟ ᱵᱟᱦᱟ ᱨᱮᱫᱚ ᱠᱩᱲᱤ ᱜᱤᱫᱽᱨᱟᱹ ᱡᱟᱶᱟᱭ ᱜᱚᱝᱠᱮ ᱯᱮᱲᱟ ᱯᱟᱹᱲᱦᱟᱹ ᱠᱚ ᱠᱷᱚᱡ ᱠᱚᱣᱟ ᱟᱨ ᱵᱟᱦᱟ ᱯᱚᱨᱚᱵᱽ ᱫᱚ ᱵᱟᱝ ᱦᱩᱭ ᱫᱷᱟᱹᱵᱤᱡ ᱫᱚ ᱚᱱᱟ ᱟᱛᱳ ᱨᱮᱱ ᱛᱤᱨᱞᱟᱹ ᱦᱚᱲ ᱠᱚ ᱥᱩᱫ ᱨᱮ ᱵᱟᱦᱟ ᱵᱟᱠᱚ ᱨᱮᱵᱮᱫᱟ ᱢᱟᱛᱠᱚᱢ ᱨᱟᱥᱟ ᱠᱚ ᱵᱟᱠᱚ ᱪᱮᱯᱮᱡᱟ ᱱᱟᱣᱟ ᱡᱚ ᱵᱟᱦᱟ ᱵᱟᱠᱚ ᱡᱚᱢᱟ ᱟᱨ ᱱᱟᱭᱠᱮ ᱵᱟᱵᱟ ᱦᱚᱸ ᱡᱚᱫᱤ ᱮᱴᱟᱜ ᱟᱛᱳ ᱨᱮᱠᱚ ᱵᱟᱦᱟ ᱠᱟᱱᱟ ᱛᱟᱦᱚᱞᱮ ᱚᱱᱟ ᱟᱛᱳ ᱨᱮᱱᱟᱜ ᱡᱚᱢ ᱧᱩ ᱫᱚ ᱵᱟᱝ ᱜᱟᱱᱚᱜ ᱛᱟᱭᱟ ᱮᱢᱚᱱᱪᱮ ᱫᱟᱜ ᱥᱩᱫᱷᱟᱹ ᱵᱟᱭ ᱧᱩᱭᱟ ᱟᱨ ᱵᱟᱦᱟ ᱯᱚᱨᱚᱵᱽ ᱫᱚ ᱯᱮ ᱢᱟᱦᱟ ᱫᱷᱩᱨᱭᱟᱹ ᱦᱚᱲ ᱡᱚᱦᱚᱲ ᱨᱮᱠᱚ ᱛᱟᱦᱮᱱᱟ ᱚᱱᱟ ᱠᱚᱫᱚ ᱡᱮᱢᱚᱱ ᱩᱢ ᱢᱟᱦᱟ ᱥᱟᱹᱨᱫᱤ ᱢᱟᱦᱟ ᱡᱟᱞᱮ ᱢᱟᱦᱟ ᱥᱮ ᱵᱟᱥᱠᱮ ᱢᱟᱦᱟ ᱢᱮᱱᱛᱮᱦᱚᱸ ᱵᱚᱱ ᱢᱮᱛᱟᱜ ᱜᱮᱭᱟ ᱩᱢ ᱢᱟᱦᱟ ᱦᱤᱞᱳᱜ ᱫᱚ ᱡᱮᱢᱚᱱ ᱟᱛᱳ ᱨᱮᱱ ᱥᱟᱱᱟᱢ ᱦᱚᱲ ᱜᱮ ᱥᱮᱛᱟᱜ ᱨᱮ ᱵᱮᱨᱮᱫ ᱠᱟᱛᱮᱫ ᱛᱤᱨᱞᱟᱹ ᱠᱚᱫᱚ ᱚᱲᱟᱜ ᱫᱩᱭᱟᱹᱨ ᱠᱚ ᱪᱷᱚᱡᱽ ᱯᱷᱟᱨᱪᱟᱭᱟ ᱪᱷᱟᱴᱠᱟ ᱠᱚ ᱠᱚ ᱜᱩᱨᱤᱡᱽ ᱯᱷᱟᱨᱪᱟᱭᱟ ᱟᱨ ᱞᱩᱜᱽᱲᱤ ᱞᱟᱯᱩ ᱠᱚ ᱛᱤᱠᱤ ᱥᱚᱵᱚᱫᱟ ᱟᱨ ᱵᱟᱵᱟ ᱦᱚᱲ ᱠᱚ ᱟᱨ ᱠᱚᱲᱟ ᱜᱤᱫᱽᱨᱟᱹ ᱠᱚ ᱮᱱ ᱦᱤᱞᱳᱜ ᱵᱟᱨ ᱩᱯᱟᱹᱥ ᱛᱮ ᱵᱤᱨ ᱛᱮᱠᱚ ᱪᱟᱞᱟᱜᱼᱟ ᱥᱟᱨᱡᱚᱢ ᱰᱷᱟᱹᱣᱨᱟᱹᱜ ᱟᱹᱜᱩ ᱟᱨ ᱨᱩᱭᱟᱹᱲ ᱦᱮᱡ ᱠᱟᱛᱮᱫ ᱰᱟᱹᱜᱩᱭᱟᱹ ᱠᱚᱲᱟ ᱜᱤᱫᱽᱨᱟᱹ ᱫᱚ ᱡᱟᱦᱮᱨ ᱥᱟᱹᱲᱤᱢ ᱠᱚ ᱫᱟᱞᱚᱵᱟ ᱚᱱᱠᱟ ᱜᱮ ᱡᱟᱦᱮᱨ ᱥᱟᱹᱲᱤᱢ ᱫᱟᱞᱚᱵ ᱦᱳᱭᱥᱟᱹᱛ ᱠᱟᱛᱮ ᱟᱫᱚ ᱛᱟᱨᱟᱥᱤᱧ ᱵᱮᱲᱟ ᱟᱨᱦᱚᱸ ᱵᱚᱸᱜᱟ ᱵᱳᱨᱳ ᱠᱚ ᱦᱚᱦᱚ ᱟᱠᱚᱭᱟ ᱚᱱᱟ ᱯᱟᱞᱮ ᱚᱠᱟ ᱠᱚᱨᱟ ᱦᱤᱲᱤᱡ ᱠᱟᱱ ᱠᱷᱟᱱ ᱚᱱᱟ ᱠᱚ ᱠᱚ ᱠᱩᱞᱤ ᱡᱚᱝᱚᱜᱼᱟ ᱟᱨ ᱮᱱᱦᱤᱞᱳᱜ ᱫᱚ ᱟᱹᱭᱩᱵ ᱵᱮᱲᱟ ᱱᱟᱭᱠᱮ ᱵᱟᱵᱟ ᱫᱚ ᱯᱟᱨᱠᱚᱢ ᱥᱮ ᱯᱟᱹᱴᱤᱭᱟᱹ ᱚᱱᱠᱟᱱᱟᱜ ᱡᱟᱦᱟᱱ ᱪᱮᱛᱟᱱ ᱨᱮᱫᱚ ᱵᱟᱭ ᱫᱩᱲᱩᱵᱟ ᱮᱱ ᱦᱤᱞᱳᱜ ᱫᱚ ᱚᱛ ᱨᱮᱜᱮᱭ ᱫᱩᱲᱩᱵᱟ ᱟᱭ ᱟᱨ ᱵᱟᱵᱟ ᱦᱚᱲ ᱠᱚ ᱟᱭᱳ ᱦᱚᱲ ᱠᱚ ᱡᱚᱛᱚ ᱜᱮ ᱤᱱᱟᱹ ᱦᱤᱞᱳᱜ ᱫᱚ ᱫᱚᱱ ᱟᱜᱟᱭᱟᱠᱚ ᱚᱱᱠᱟ ᱠᱟᱛᱮ ᱜᱮ ᱮᱱᱦᱤᱞᱳᱜ ᱫᱚ ᱩᱢ ᱢᱟᱦᱟ ᱦᱤᱞᱳᱜ ᱟᱜ ᱠᱟᱹᱢᱤ ᱫᱚ ᱯᱩᱨᱟᱹᱜᱼᱟ ᱚᱱᱠᱟ ᱜᱮ ᱟᱨᱦᱚᱸ ᱫᱚᱥᱟᱨ ᱦᱤᱞᱳᱜ ᱥᱮᱛᱟᱜ ᱵᱮᱲᱟ ᱵᱮᱨᱮᱫ ᱠᱟᱛᱮᱫ ᱛᱤᱨᱞᱟᱹ ᱠᱚ ᱟᱨᱦᱚᱸ ᱪᱷᱚᱡᱽ ᱵᱟᱲᱟ ᱜᱩᱨᱤᱡᱽ ᱥᱟᱯᱷᱟ ᱠᱟᱛᱮᱫ ᱛᱳᱯᱳ ᱯᱷᱟᱨᱪᱟ ᱠᱟᱛᱮ ᱟᱨᱦᱚᱸ ᱱᱟᱭᱠᱮ ᱵᱟᱵᱟ ᱡᱟᱦᱮᱨ ᱛᱮ ᱤᱫᱤ ᱞᱟᱹᱜᱤᱫ ᱛᱮ ᱥᱟᱹᱛ ᱥᱟᱯᱲᱟᱜ ᱟᱠᱚ ᱡᱚᱛᱚ ᱦᱚᱲᱜᱮ ᱮᱱᱦᱤᱞᱳᱜ ᱫᱚ ᱥᱮᱛᱟᱜ ᱥᱮᱛᱟᱜ ᱛᱳᱯᱳ ᱵᱟᱲᱟ ᱠᱟᱛᱮ ᱱᱟᱭᱠᱮ ᱚᱲᱟᱜ ᱛᱮᱠᱚ ᱪᱟᱞᱟᱜᱼᱟ ᱟᱨ ᱱᱟᱭᱠᱮ ᱵᱟᱵᱟ ᱡᱟᱦᱮᱨ ᱛᱮᱠᱚ ᱤᱫᱤᱭᱮᱭᱟ ᱱᱟᱭᱠᱮ ᱵᱟᱵᱟ ᱟᱜ ᱡᱟᱦᱟᱸ ᱥᱟᱯᱟᱵᱽ ᱛᱮᱱᱟᱜ ᱠᱚ ᱡᱮᱢᱚᱱ ᱦᱟᱴᱟᱜ ᱦᱮᱨᱢᱮᱫ ᱠᱟᱛᱮᱜ ᱟᱨ ᱦᱟᱴᱟᱜ ᱨᱮᱭ ᱥᱟᱡᱟᱣ ᱠᱟᱜᱼᱟᱭ ᱥᱟᱨᱡᱚᱢ ᱵᱟᱦᱟ ᱢᱟᱛᱠᱚ ᱜᱮᱞᱮ ᱱᱚᱣᱟ ᱠᱚ ᱟᱨ ᱡᱚᱡᱚᱢ ᱛᱤ ᱨᱮ ᱥᱟᱹᱜᱩᱱ ᱞᱚᱴᱟ ᱫᱟᱜ ᱟᱨ ᱵᱟᱨᱮᱭᱟ ᱰᱟᱹᱜᱩᱭᱟᱹ ᱠᱚᱲᱟ ᱜᱤᱫᱽᱨᱟᱹ ᱥᱟᱹᱜᱩᱱ ᱴᱷᱤᱞ ᱫᱤᱯᱤᱞ ᱦᱚᱪᱚ ᱠᱟᱠᱤ ᱱᱟᱠᱚ ᱟᱨ ᱚᱱᱠᱟ ᱜᱮ ᱮᱱᱮᱡ ᱮᱱᱮᱡ ᱛᱮ ᱱᱟᱭᱠᱮ ᱵᱟᱵᱟ ᱡᱟᱦᱮᱨ ᱛᱮᱠᱚ ᱥᱮᱴᱮᱨᱮᱭᱟ ᱟᱨ ᱡᱟᱦᱮᱨ ᱨᱮ ᱥᱮᱴᱮᱨ ᱠᱟᱛᱮᱫ ᱯᱮ ᱫᱷᱟᱣ ᱠᱚ ᱟᱹᱪᱩᱨᱚᱜᱼᱟ ᱟᱹᱪᱩᱨ ᱠᱟᱛᱮ ᱤᱱᱟᱹ ᱯᱚᱨ ᱟᱫᱚ ᱵᱚᱸᱜᱟ ᱵᱳᱨᱳ ᱠᱟᱹᱢᱤ ᱠᱚ ᱮᱛᱚᱦᱚᱵᱟ ᱚᱱᱠᱟ ᱜᱮ ᱵᱚᱸᱜᱟ ᱵᱳᱨᱳ ᱠᱟᱹᱢᱤ ᱠᱚ ᱮᱛᱚᱦᱚᱵ ᱠᱟᱛᱮᱫ ᱡᱚᱛᱚ ᱛᱷᱟᱱ ᱨᱮᱜᱮ ᱵᱚᱸᱜᱟ ᱯᱩᱨᱟᱹᱣ ᱠᱟᱛᱮᱫ ᱟᱫᱚ ᱥᱚᱲᱮ ᱠᱚ ᱠᱚ ᱤᱥᱤᱱᱟ ᱟᱨ ᱥᱚᱲᱮ ᱠᱚ ᱤᱥᱤᱱ ᱦᱳᱭᱞᱮᱱ ᱠᱷᱟᱱ ᱟᱨᱦᱚᱸ ᱛᱟᱨᱟᱥᱤᱧ ᱵᱮᱲᱟ ᱡᱚᱛᱚ ᱦᱚᱲ ᱚᱱᱟ ᱠᱚ ᱡᱚᱢ ᱥᱟᱹᱛ ᱠᱟᱛᱮᱫ ᱟᱨᱦᱚᱸ ᱚᱲᱟᱜ ᱛᱮ ᱱᱟᱭᱠᱮ ᱵᱟᱵᱟ ᱤᱫᱤ ᱨᱮᱱᱟᱜ ᱠᱚ ᱥᱟᱹᱛᱟᱹᱜᱼᱟ ᱱᱟᱭᱠᱮ ᱵᱟᱵᱟ ᱦᱚᱨ ᱛᱮ ᱤᱫᱤ ᱚᱠᱛᱚ ᱰᱟᱦᱟᱨ ᱮᱱᱮᱡ ᱮᱱᱮᱡ ᱛᱮᱠᱚ ᱪᱟᱞᱟᱜᱼᱟ ᱟᱨ ᱠᱚᱲᱟ ᱜᱤᱫᱽᱨᱟᱹ ᱠᱚᱦᱚᱸ ᱠᱚ ᱫᱚᱱ ᱤᱫᱤᱭᱟ ᱟᱨ ᱛᱤᱨᱞᱟᱹ ᱠᱚᱫᱚ ᱱᱟᱭᱠᱮ ᱵᱟᱵᱟ ᱡᱟᱜᱟ ᱠᱚ ᱟᱹᱨᱩᱵ ᱤᱫᱤᱭᱮᱭᱟ ᱪᱷᱟᱹᱴᱠᱟ ᱠᱮ ᱪᱷᱟᱹᱴᱠᱟ ᱱᱚᱝᱠᱟ ᱠᱟᱛᱮ ᱜᱮ ᱱᱟᱭᱠᱮ ᱵᱟᱵᱟ ᱚᱲᱟᱜ ᱛᱮᱭ ᱥᱮᱴᱮᱨ ᱞᱮᱱᱠᱷᱟᱱ ᱱᱟᱭᱠᱮ ᱚᱲᱟᱜ ᱨᱮ ᱟᱨᱦᱚᱸ ᱵᱚᱸᱜᱟ ᱵᱳᱨᱳ ᱠᱚ ᱥᱩᱢᱟᱹᱱ ᱠᱚ ᱟᱨ ᱵᱚᱸᱜᱟ ᱵᱳᱨᱳ ᱴᱷᱮᱱ ᱠᱚ ᱠᱩᱞᱤ ᱡᱚᱝᱜᱚᱜᱼᱟ ᱟᱠᱚᱭᱟᱜ ᱠᱟᱹᱢᱤ ᱚᱠᱟ ᱠᱚᱨᱮ ᱦᱤᱲᱤᱡ ᱟᱠᱟᱱᱟ ᱟᱨ ᱪᱮᱫ ᱪᱮᱫ ᱵᱟᱝ ᱜᱟᱱ ᱟᱠᱟᱱ ᱛᱟᱠᱚᱭᱟ ᱚᱱᱟ ᱠᱚ ᱤᱱᱟᱹ ᱦᱤᱞᱳᱜ ᱫᱚ ᱚᱱᱠᱟ ᱜᱮ ᱟᱫᱚ ᱥᱟᱹᱨᱫᱤ ᱢᱟᱦᱟ ᱫᱚ ᱢᱩᱪᱟᱹᱫᱚᱜᱼᱟ ᱟᱨ ᱫᱚᱥᱟᱨ ᱦᱤᱞᱳᱜ ᱫᱚ ᱵᱟᱥᱠᱮ ᱢᱟᱦᱟ ᱥᱮ ᱡᱟᱞᱮ ᱢᱟᱦᱟ ᱮᱱ ᱦᱤᱞᱳᱜ ᱫᱚ ᱥᱮᱛᱟᱜ ᱠᱷᱚᱱ ᱜᱮ ᱟᱛᱳ ᱨᱮᱱ ᱡᱟᱦᱟᱭ ᱠᱚ ᱜᱟᱱᱚᱜ ᱥᱟᱹᱜᱟᱹᱭ ᱢᱩᱫᱽ ᱨᱮ ᱩᱱᱠᱩ ᱠᱚᱫᱚ ᱫᱟᱜ ᱠᱚ ᱫᱩᱞ ᱡᱚᱱᱚᱜᱼᱟ ᱟᱨ ᱤᱱᱟᱹ ᱦᱤᱞᱳᱜ ᱫᱚ ᱡᱷᱚᱛᱚ ᱦᱚᱲᱟᱜ ᱚᱲᱟᱜ ᱚᱲᱟᱜ ᱨᱮᱜᱮ ᱦᱟᱺᱰᱤ ᱧᱩ ᱯᱤᱴᱷᱟᱹ ᱞᱮᱴᱚ ᱡᱷᱚᱛᱚ ᱦᱚᱲ ᱜᱮᱠᱚ ᱡᱚᱢ ᱦᱟᱹᱴᱤᱧᱟ ᱟᱨ ᱵᱟᱵᱟ ᱦᱚᱲ ᱠᱚᱦᱚᱸ ᱮᱱ ᱦᱤᱞᱳᱜ ᱫᱚ ᱥᱮᱫᱽᱨᱟ ᱠᱚ ᱪᱟᱞᱟᱜᱼᱟ ᱟᱨ ᱱᱚᱝᱠᱟ ᱜᱮ ᱡᱷᱚᱛᱚ ᱦᱚᱲ ᱮᱱ ᱦᱤᱞᱳᱜ ᱫᱚ ᱞᱟᱜᱽᱲᱮ ᱮᱱᱮᱡ ᱠᱟᱛᱮ ᱜᱮ ᱢᱩᱪᱟᱹᱫᱟᱠᱚ ᱱᱚᱣᱟ ᱜᱮ ᱵᱟᱦᱟ ᱯᱚᱨᱚᱵᱽ ᱢᱮᱱᱛᱮ ᱫᱩᱧ ᱞᱟᱹᱭ ᱠᱮᱫᱟ